ᱟᱵᱚᱣᱟᱜ ᱜᱟᱛᱟᱠ ᱨᱮ ᱟᱵᱚᱣᱟᱜ ᱜᱟᱛᱟᱠ ᱨᱮᱫᱚ ᱡᱟᱱᱟᱢᱮᱱ ᱠᱷᱚᱱ ᱜᱮ ᱟᱵᱚᱣᱟᱜ ᱜᱟᱛᱟᱠ ᱥᱟᱞᱟᱜ ᱟᱵᱚᱣᱟᱜ ᱥᱮᱨᱣᱟ ᱫᱚ ᱡᱚᱲᱟᱣ ᱢᱮᱱᱟᱜᱼᱟ ᱡᱮᱢᱚᱱ ᱢᱤᱫᱴᱮᱱ ᱜᱤᱫᱽᱨᱟᱹᱭ ᱡᱟᱱᱟᱢ ᱞᱮᱱᱠᱷᱟᱱ ᱪᱷᱟᱹᱴᱭᱟᱹᱨᱮᱭᱟᱵᱚ ᱪᱷᱟᱹᱴᱭᱟᱹᱨ ᱥᱮᱨᱮᱧ ᱢᱮᱱᱟᱜᱼᱟ ᱪᱷᱟᱹᱴᱭᱟᱹᱨ ᱮᱱᱮᱡ ᱢᱮᱱᱟᱜᱼᱟ ᱢᱤᱫᱴᱮᱱ ᱜᱤᱫᱽᱨᱟᱹ ᱵᱚ ᱵᱟᱯᱞᱟᱭᱮ ᱠᱷᱟᱱ ᱵᱟᱯᱞᱟ ᱥᱮᱨᱮᱧ ᱦᱚᱸ ᱢᱮᱱᱟᱜᱼᱟ ᱫᱚᱝ ᱮᱱᱮᱡ ᱦᱚᱸ ᱢᱮᱱᱟᱜᱼᱟ ᱚᱱᱠᱟᱜᱮ ᱱᱚᱣᱟ ᱢᱟ ᱞᱟᱜᱟᱣ ᱮᱱᱟ ᱢᱮᱱᱠᱷᱟᱱ ᱟᱵᱚᱣᱟᱜ ᱥᱮᱨᱣᱟ ᱨᱮ ᱡᱟᱦᱟᱸ ᱞᱮᱠᱟ ᱵᱟᱦᱟ ᱥᱚᱦᱚᱨᱟᱭ ᱧᱩᱛᱩᱢᱟᱱ ᱯᱚᱨᱚᱵᱽ ᱡᱟᱦᱟᱸ ᱱᱚᱣᱟ ᱨᱮᱦᱚᱸ ᱟᱵᱚ ᱪᱮᱫ ᱠᱷᱟᱹᱛᱤᱨ ᱵᱚ ᱯᱚᱨᱚᱵᱽ ᱠᱟᱱᱟ ᱪᱮᱫ ᱠᱷᱟᱹᱛᱤᱨ ᱵᱚ ᱢᱟᱱᱚᱛᱮᱜᱼᱟ ᱱᱚᱣᱟ ᱨᱮᱭᱟᱜ ᱦᱚᱸ ᱡᱚᱛᱚ ᱫᱟᱹᱭᱠᱟᱹ ᱴᱷᱟᱹᱣᱠᱟᱹ ᱴᱷᱟᱹᱣᱠᱟᱹ ᱢᱮᱱᱟᱜᱼᱟ ᱟᱫᱚ ᱚᱱᱟ ᱠᱚ ᱤᱫᱤ ᱠᱟᱛᱮ ᱜᱮ ᱟᱵᱚᱣᱟᱜ ᱮᱱᱮᱡ ᱥᱮᱨᱮᱧ ᱦᱚᱸ ᱡᱚᱛᱚ ᱯᱚᱨᱚ ᱯᱩᱱᱟᱹᱭ ᱨᱮᱜᱮ ᱮᱱᱮᱡ ᱥᱮᱨᱮᱧ ᱵᱷᱮᱜᱟᱨ ᱵᱷᱮᱜᱟᱨᱟ ᱟᱨ ᱚᱱᱟ ᱠᱚᱫᱚ ᱡᱚᱛᱚ ᱟᱵᱚ ᱡᱟᱱᱟᱢ ᱠᱷᱚᱱ ᱜᱩᱡᱩᱜ ᱫᱷᱟᱹᱨᱤᱡᱟᱜ ᱯᱚᱨᱚᱵᱽ ᱠᱷᱚᱱ ᱯᱩᱱᱟᱹᱭ ᱫᱷᱟᱹᱨᱤᱡᱟᱜ ᱡᱚᱛᱚ ᱮᱱᱮᱡ ᱥᱮᱨᱮᱧ ᱜᱮ ᱟᱵᱚ ᱥᱟᱶᱛᱟ ᱨᱮ ᱡᱚᱲᱟᱣ ᱟᱠᱟᱫ ᱜᱮ ᱢᱮᱱᱟᱜᱼᱟ ᱛᱚᱝᱜᱮ ᱜᱮ ᱢᱮᱱᱟᱜᱼᱟ ᱢᱮᱱᱠᱷᱟᱱ ᱚᱱᱟ ᱫᱚ ᱟᱹᱣᱨᱤ ᱦᱤᱲᱤᱧ ᱪᱟᱵᱟ ᱩᱛᱟᱹᱨᱚᱜᱼᱟ ᱢᱮᱱᱠᱷᱟᱱ ᱚᱱᱟᱨᱮ ᱡᱚᱲᱟᱣ ᱟᱠᱟᱱ ᱦᱚᱲ ᱫᱚ ᱟᱛᱳ ᱴᱚᱞᱟ ᱯᱟᱲᱟ ᱠᱚᱨᱮ ᱢᱮᱱᱟᱜ ᱠᱚᱜᱮᱭᱟ ᱢᱮᱱᱠᱷᱟᱱ ᱱᱚᱝᱠᱟ ᱫᱤᱥᱚᱢ ᱯᱟᱲᱟ ᱠᱚᱨᱮ ᱫᱚ ᱩᱱᱟᱹᱜ ᱢᱤᱫ ᱦᱚᱲ ᱜᱮ ᱚᱱᱟᱭ ᱞᱟᱲᱟᱣᱱᱟᱭᱮᱫᱼᱟ ᱡᱮ ᱩᱱᱤ ᱮᱱᱟᱝᱮ ᱵᱟᱰᱟᱭᱟ ᱱᱚᱣᱟ ᱫᱚ ᱚᱱᱠᱟᱱ ᱠᱟᱛᱷᱟ ᱫᱚ ᱟᱵᱚ ᱥᱟᱶᱛᱟ ᱨᱮᱫᱚ ᱵᱟᱹᱱᱩᱜᱼᱟ ᱚᱱᱟ ᱫᱚ ᱡᱚᱛᱚ ᱟᱛᱳ ᱴᱚᱞᱟ ᱯᱟᱲᱟᱨᱮ ᱢᱟᱺᱡᱷᱤ ᱢᱚᱬᱮ ᱦᱚᱲ ᱵᱟᱝ ᱟᱛᱳ ᱦᱚᱲ ᱠᱚᱴᱷᱮᱱ ᱡᱚᱛᱚᱣᱟᱜ ᱢᱟᱱᱮ ᱥᱟᱧᱪᱟᱣ ᱵᱟᱧᱪᱟᱣ ᱜᱮ ᱢᱮᱱᱟᱜᱼᱟ ᱢᱮᱱᱠᱷᱟᱱ ᱚᱱᱟ ᱩᱛᱱᱟᱹᱣ ᱞᱮᱠᱷᱟᱱ ᱜᱮ ᱟᱵᱚ ᱫᱚ ᱦᱟᱨᱟ ᱵᱩᱨᱩ ᱨᱮᱵᱚ ᱵᱟᱵᱚ ᱮᱸᱴᱠᱮᱴᱚᱬᱮᱜᱼᱟ